ᱥᱮᱪᱮᱫ ᱵᱮᱵᱚᱥᱛᱷᱟ ᱟᱵᱚ ᱥᱚᱨᱟᱭᱠᱮᱞᱞᱟ ᱱᱚᱣᱟ ᱠᱷᱟᱨᱥᱚᱣᱟ ᱨᱮᱫᱚ ᱚᱱᱠᱟ ᱵᱟᱹᱱᱩᱜ ᱫᱷᱟᱨᱟᱣᱟ ᱟᱫᱚ ᱢᱮᱱ ᱠᱟᱛᱮᱫ ᱟᱹᱞᱤᱧ ᱞᱤᱧ ᱢᱮᱱ ᱟᱪᱮ ᱦᱩᱱᱟᱹᱝ ᱱᱚᱛᱮ ᱨᱮᱦᱚᱸ ᱠᱟᱹᱴᱤᱡ ᱥᱮᱪᱮᱫ ᱟᱠᱷᱲᱟ ᱞᱮᱠᱟ ᱵᱮᱱᱟᱣ ᱞᱮᱱᱠᱷᱟᱱ ᱢᱟ ᱟᱹᱰᱤᱜᱮ ᱴᱷᱤᱠᱚᱜᱼᱟ ᱟᱨ ᱟᱵᱚᱨᱮᱱ ᱡᱟᱦᱟᱸᱭ ᱜᱮ ᱦᱩᱰᱤᱧ ᱠᱷᱚᱱ ᱟᱨ ᱥᱮᱬᱟ ᱫᱷᱟᱹᱵᱤᱡ ᱛᱮ ᱚᱱᱟ ᱠᱚᱦᱚᱸ ᱥᱮᱪᱮᱫ ᱫᱚᱨᱠᱟᱨ ᱜᱮ ᱪᱤᱠᱟᱹᱛᱮ ᱟᱵᱚᱣᱟᱜ ᱱᱚᱣᱟ ᱵᱷᱟᱥᱟ ᱱᱤᱛᱚᱜ ᱪᱮᱫ ᱞᱮᱱᱠᱷᱟᱱ ᱚᱞᱪᱤᱠᱤ ᱵᱚᱱ ᱵᱟᱰᱟᱭ ᱞᱮᱠᱷᱟᱱ ᱟᱹᱰᱤᱜᱮ ᱴᱷᱤᱠᱚᱜᱼᱟ ᱦᱩᱱᱟᱹᱝ ᱟᱨ ᱱᱚᱣᱟ ᱵᱟᱵᱚᱫ ᱛᱮ ᱡᱮᱢᱚᱱ ᱱᱤᱛᱚᱜ ᱟᱫᱷᱟᱨ ᱛᱮ ᱡᱮᱢᱚᱱ ᱪᱷᱟᱹᱛᱤᱠ ᱦᱚᱸᱠᱚ ᱪᱮᱫᱚᱜ ᱠᱟᱱ ᱜᱮᱭᱟ ᱱᱚᱣᱟ ᱠᱩᱨᱩᱢᱩᱴᱩ ᱠᱚ ᱪᱷᱩᱴᱟᱹᱣ ᱠᱟᱱᱟ ᱮᱴᱟᱜ ᱯᱚᱱᱚᱛ ᱨᱮ ᱚᱱᱟᱛᱮ ᱟᱹᱰᱤ ᱠᱚᱢ ᱥᱚᱢ ᱟᱨ ᱟᱹᱰᱤ ᱛᱟᱭᱱᱚᱢ ᱨᱮᱜᱮ ᱢᱮᱱᱟᱜ ᱵᱚᱱᱟ ᱩᱲᱤᱥᱥᱟ ᱯᱚᱱᱚᱛ ᱠᱚᱨᱮ ᱫᱚ ᱟᱹᱰᱤᱜᱮ ᱢᱟᱲᱟᱝ ᱠᱟᱱᱟ ᱢᱮᱱᱠᱷᱟᱱ ᱫᱚ ᱱᱚᱣᱟ ᱯᱚᱱᱚᱛ ᱨᱮᱫᱚ ᱟᱵᱚᱣᱟᱜ ᱠᱚᱢ ᱫᱷᱟᱨᱟᱜᱮ ᱢᱮᱱᱟᱜ ᱵᱚᱱᱟ ᱟᱫᱚ ᱟᱹᱞᱤᱧᱟᱜ ᱢᱮᱱᱫᱚ ᱱᱚᱣᱟᱜᱮ ᱡᱮ ᱥᱚᱨᱟᱭᱠᱮᱞᱞᱟ ᱠᱷᱟᱨᱥᱚᱣᱟ ᱡᱮᱞᱟ ᱨᱟᱡᱽᱱᱚᱜᱚᱨ ᱵᱞᱚᱠ ᱨᱮ ᱡᱟᱦᱟᱸ ᱯᱚᱧᱪᱟᱭᱮᱛ ᱨᱮᱦᱚᱸ ᱚᱞ ᱥᱮᱪᱮᱫ ᱟᱠᱷᱲᱟ ᱡᱮ ᱤᱥᱠᱩᱞ ᱢᱤᱫᱴᱟᱱ ᱵᱮᱱᱟᱣ ᱞᱮᱱᱠᱷᱟᱱ ᱜᱮ ᱟᱹᱰᱤᱜᱮ ᱴᱷᱤᱠᱚᱜᱼᱟ ᱟᱵᱚᱣᱟᱜ ᱱᱟᱪᱟᱨ ᱱᱚᱣᱟ ᱟᱵᱚᱣᱟᱜ ᱚᱞᱪᱤᱠᱤ ᱠᱚ ᱥᱮᱪᱮᱫ ᱫᱟᱲᱮᱭᱟᱜ ᱢᱟ ᱚᱱᱟᱜᱮ ᱟᱹᱞᱤᱧᱟᱜ ᱢᱮᱱᱫᱚ ᱟᱨ ᱱᱚᱣᱟ ᱯᱟᱲᱦᱟᱣ ᱠᱟᱛᱮᱫ ᱡᱮᱢᱚᱱ ᱢᱟᱲᱟᱝ ᱥᱮᱫ ᱞᱟᱦᱟᱱᱛᱤ ᱠᱚ ᱫᱟᱲᱮᱭᱟᱜ ᱠᱟᱱᱟ ᱡᱟᱦᱟᱸ ᱡᱟᱭᱟ ᱱᱤᱛᱚᱜ ᱥᱚᱨᱠᱟᱨᱤ ᱱᱚᱠᱨᱤ ᱮᱴᱟᱜ ᱱᱚᱠᱨᱤ ᱠᱚᱨᱮ ᱦᱚᱸ ᱱᱚᱣᱟ ᱨᱮᱭᱟᱜ ᱟᱭᱢᱟ ᱥᱟᱨᱦᱟᱣ ᱠᱚ ᱧᱟᱢᱟ ᱱᱚᱣᱟᱜᱮ ᱟᱹᱞᱤᱧᱟᱜ ᱢᱮᱱ ᱨᱮᱱᱟᱜ ᱟᱨ ᱚᱞᱪᱤᱠᱤ ᱵᱟᱵᱚᱫ ᱛᱮ ᱠᱟᱹᱴᱤᱡ ᱥᱮᱪᱮᱫ ᱟᱥᱲᱟ ᱠᱚ ᱦᱩᱭ ᱞᱮᱱᱠᱷᱟᱱ ᱫᱚ ᱟᱹᱰᱤᱜᱮ ᱡᱩᱛᱩᱜᱼᱟ ᱟᱨ ᱵᱮᱥ ᱦᱚᱸ ᱦᱩᱭᱩᱜᱼᱟ ᱚᱱᱟᱜᱮ ᱟᱹᱞᱤᱧᱟᱜ ᱱᱚᱣᱟ ᱢᱮᱱ ᱫᱚ ᱦᱟᱸᱜ